ᱤᱧ ᱪᱷᱟᱯᱟᱣᱟᱱ ᱯᱩᱛᱷᱤ ᱠᱚ ᱟᱨ ᱤᱞᱮᱠᱴᱨᱚᱱᱤᱠ ᱟᱹᱨᱩ ᱯᱷᱮᱨᱟᱣ ᱠᱚᱦᱚᱸ ᱠᱩᱥᱤᱭᱟᱜᱼᱟ ᱪᱮᱫᱟᱜ ᱥᱮ ᱱᱚᱣᱟ ᱪᱷᱟᱯᱟᱣᱟᱱ ᱯᱩᱛᱷᱤ ᱠᱚ ᱯᱟᱲᱦᱟᱣ ᱠᱟᱛᱮᱜ ᱟᱭᱢᱟ ᱞᱮᱠᱟᱱ ᱵᱩᱫᱽᱫᱷᱤ ᱥᱮ ᱫᱤᱥᱟᱹ ᱠᱚ ᱦᱩᱫᱤᱥ ᱧᱟᱢᱚᱜᱼᱟ ᱟᱨ ᱤᱧ ᱚᱰᱤᱭᱳ ᱵᱩᱠ ᱟᱸᱡᱚᱢ ᱦᱚᱧ ᱟᱸᱡᱚᱢ ᱟᱠᱟᱫᱟ ᱡᱟᱦᱟᱸ ᱫᱚ ᱟᱭᱢᱟ ᱫᱤᱱ ᱢᱟᱲᱟᱝ ᱨᱮ ᱨᱮᱰᱤᱭᱳ ᱛᱟᱞᱟᱛᱮ ᱜᱟᱭᱟᱱ ᱠᱚ ᱟᱸᱡᱚᱢ ᱥᱚᱫᱚᱨᱟᱵᱚᱱ ᱛᱟᱦᱮᱸᱜᱼᱟ ᱚᱱᱟ ᱠᱚ ᱟᱹᱰᱤ ᱢᱚᱱᱚᱡᱳᱜ ᱟᱛᱮᱢ ᱟᱸᱡᱚᱢ ᱞᱮᱠᱷᱟᱱ ᱚᱱᱟ ᱜᱟᱭᱟᱱ ᱨᱮᱱᱟᱜ ᱜᱟᱹᱦᱤᱨ ᱜᱟᱵᱮ ᱛᱮᱜ ᱮᱢ ᱵᱟᱲᱟᱭ ᱧᱟᱢ ᱫᱟᱲᱮᱭᱟᱜᱼᱟ